ᱦᱮᱞᱳ ᱚᱠᱚᱭ ᱯᱨᱚᱠᱟᱥ ᱵᱟᱹᱵᱩ ᱴᱨᱟᱠ ᱰᱨᱟᱭᱵᱷᱟᱨᱮᱢ ᱞᱟᱹᱭᱮᱫᱟ ᱚ ᱢᱤᱫ ᱴᱟᱝ ᱠᱟᱹᱢᱤ ᱛᱟᱸᱦᱮ ᱠᱟᱱᱟ ᱱᱚᱰᱮ ᱥᱤᱞᱫᱟᱹ ᱠᱷᱚᱱᱟᱜ ᱤᱴᱟᱹᱧ ᱟᱹᱜᱩᱚᱪᱚᱭ ᱞᱟᱹᱜᱤᱫ ᱛᱳ ᱚᱱᱟ ᱨᱮᱱᱟᱜ ᱵᱷᱟᱲᱟ ᱠᱚ ᱛᱤᱱᱟᱹ ᱞᱟᱜᱟᱜᱼᱟ ᱪᱮᱫ ᱞᱮᱠᱟ ᱚᱱᱟ ᱠᱟᱹᱴᱤᱡ ᱮᱢ ᱞᱟᱹᱭᱟᱹᱧ ᱠᱷᱟᱱ ᱵᱷᱟᱹᱞᱤ ᱠᱚᱜᱼᱟ

ᱟᱪᱪᱷᱟ ᱟᱫᱚ ᱚᱱᱟ ᱫᱚ ᱟᱹᱰᱤ ᱵᱟᱹᱲᱛᱤᱜ ᱠᱟᱱ ᱫᱚ

ᱟᱪᱪᱷᱟ ᱤᱱᱟᱹ ᱠᱷᱚᱱ ᱫᱚ ᱵᱟᱝ ᱜᱟᱱᱚᱜᱼᱟ ᱠᱚᱢ ᱫᱚ ᱵᱟᱝ ᱜᱟᱱᱚᱜᱼᱟ ᱵᱟᱝ ᱟᱡ ᱛᱳ ᱟᱨ ᱤᱱᱟᱹ ᱠᱚᱜᱮ ᱠᱷᱚᱨᱚᱡ ᱫᱚ ᱞᱟᱜᱟᱜᱼᱟ ᱤᱱᱟᱹ ᱠᱚᱜᱮ ᱵᱟᱝ ᱟᱪᱪᱷᱟ ᱦᱮᱸ ᱟᱪᱪᱷᱟ ᱡᱩᱫᱤ ᱤᱱᱟᱹ ᱜᱮ ᱞᱟᱜᱟᱜ ᱠᱷᱟᱱ ᱫᱚ ᱴᱷᱤᱠ ᱜᱮᱭᱟ ᱤᱱᱟᱹ ᱠᱚᱜᱮ ᱮᱢᱚᱜ ᱦᱩᱭᱩᱜᱼᱟ ᱟᱨ ᱚᱱᱟ ᱜᱮ ᱢᱟᱹᱞᱤᱠ ᱢᱮᱛᱟᱭ ᱢᱮ ᱡᱮ ᱱᱤᱭᱟᱹ ᱨᱮᱜᱮ ᱨᱮᱵᱮᱱ ᱢᱮᱱᱟᱜ ᱟᱠᱟᱫᱮᱭᱟ ᱟᱢ ᱚᱸᱰᱮ ᱤᱴᱟᱹ ᱟᱹᱜᱩ ᱚᱴᱚᱠᱟᱜ ᱢᱮ